ᱦᱳᱭ ᱦᱳᱭ ᱜᱟᱹᱰᱤ ᱰᱟᱭᱵᱟᱨ ᱢᱟᱱᱮ ᱜᱟᱹᱲᱤ ᱠᱚᱫᱚ ᱴᱷᱤᱠᱴᱷᱟᱠ ᱜᱮᱭᱟ ᱡᱚᱛᱚᱜᱮ ᱚᱱᱠᱟ ᱵᱮᱵᱚᱥᱛᱷᱟ ᱢᱮᱱᱟᱜ ᱜᱮᱭᱟ ᱟᱫᱚ ᱪᱮᱫᱞᱮᱠᱟ ᱦᱟᱜ ᱛᱤᱱᱟᱹᱜ ᱦᱚᱲ ᱪᱟᱞᱟᱜ ᱮ ᱥᱤᱼᱠᱚ ᱢᱟ ᱢᱮᱱᱟᱜ ᱜᱮᱭᱟ ᱴᱷᱤᱠᱴᱷᱟᱠ ᱜᱮᱭᱟ ᱜᱟᱹᱲᱤ ᱢᱟ ᱦᱟᱜ ᱯᱟᱪᱼᱪᱷᱚ ᱡᱚᱱ ᱵᱟᱝ ᱚᱱᱠᱟᱫᱚ ᱩᱱᱟᱹᱜ ᱵᱷᱟᱲᱟᱫᱚ ᱡᱟᱹᱥᱛᱤ ᱰᱷᱮᱨ ᱵᱟᱝ ᱟᱫᱚ ᱞᱚᱢᱵᱟ ᱰᱤᱥᱴᱮᱱᱥ ᱚᱱᱩᱥᱟᱨᱛᱮ ᱵᱷᱟᱲᱟᱫᱚ ᱤᱱᱟᱹᱜ ᱜᱟᱱᱢᱟ ᱞᱟᱜᱟᱜᱮᱛᱟᱵᱮᱱ ᱱᱟᱦᱟᱜ ᱯᱷᱮᱥᱤᱞᱤᱴᱤ ᱢᱮᱱᱟᱜᱼᱟ ᱠᱤᱪᱷᱩ ᱢᱟ ᱚᱱᱟ ᱤᱭᱟᱹᱛᱮ ᱞᱟᱜᱟᱣ ᱢᱮᱭᱟ ᱦᱟᱡᱟᱨ ᱵᱟᱨᱚᱥᱚ ᱜᱟᱱ ᱢᱟ ᱢᱟᱱᱮ ᱞᱚᱝ ᱰᱤᱥᱴᱮᱱᱥ ᱠᱟᱱᱟᱛᱚ ᱡᱷᱟᱹᱞ ᱜᱮᱭᱟ ᱟᱨ ᱱᱤᱛᱚᱝ ᱞᱚᱝ ᱥᱚᱯᱷᱚᱨᱛᱮ ᱚᱱᱠᱟ

ᱟᱪᱪᱷᱟ ᱢᱟᱱᱮ ᱚᱸᱰᱮ ᱥᱮᱱ ᱠᱟᱛᱮ ᱱᱟᱦᱟᱜ ᱵᱟᱥᱟᱜ ᱦᱩᱭᱩᱜᱼᱟ ᱥᱮ ᱪᱮᱫᱞᱮᱠᱟ ᱦᱳᱭ ᱩᱱᱟᱹᱜ ᱞᱚᱢᱵᱟ ᱴᱩᱨ ᱪᱟᱞᱟᱣ ᱠᱟᱛᱮ ᱴᱟᱴᱠᱟᱧᱚᱜ ᱛᱚ ᱵᱟᱭ ᱜᱟᱱᱚᱜᱼᱟ ᱱᱟᱦᱟᱜ ᱦᱳᱭ ᱟᱫᱚ ᱜᱟᱹᱰᱤ ᱚᱱᱠᱟ ᱵᱮᱵᱚᱥᱛᱷᱟ ᱚᱱᱠᱟ ᱡᱟᱦᱟᱸ ᱯᱷᱮᱥᱤᱞᱤᱴᱤ ᱚᱱᱟᱠᱚ ᱢᱟ ᱮᱹ ᱥᱤ ᱢᱮ ᱥᱤ ᱢᱟ ᱴᱷᱤᱠ ᱜᱮᱭᱟ ᱢᱮᱱᱟᱜ ᱜᱮᱭᱟ ᱟᱫᱚ ᱜᱟᱹᱰᱤ ᱡᱩᱫᱤ ᱚᱸᱰᱮ ᱤᱫᱤ ᱠᱟᱛᱮ ᱵᱟᱥᱟᱜ ᱦᱩᱭᱩᱜᱼᱟ ᱛᱟᱦᱚᱞᱮ ᱠᱷᱟᱱ ᱢᱟ ᱟᱨ ᱠᱟᱹᱴᱤᱡ ᱵᱮᱥᱤ ᱞᱟᱜᱟᱣᱟᱵᱤᱱᱟ ᱱᱤᱭᱟᱹ ᱤᱭᱟᱹᱨᱮᱱ ᱦᱟᱸᱜ ᱡᱩᱱᱨᱮᱱᱦᱟᱜ ᱜᱟᱹᱰᱤᱫᱚ ᱚᱱᱠᱟ ᱯᱷᱤᱨᱤ ᱜᱮᱭᱟ ᱦᱟᱜ ᱜᱟᱹᱰᱤ ᱫᱚ ᱧᱟᱢᱚᱜ ᱜᱮᱭᱟ ᱟᱹᱜᱩᱭᱵᱮᱱ ᱦᱟᱜ ᱟᱫᱚ ᱚᱱᱟᱜᱮ ᱢᱟᱱᱮ ᱵᱟᱥᱟ ᱦᱩᱭᱩᱜ ᱠᱷᱟᱱᱫᱚ ᱜᱟᱹᱰᱤ ᱱᱟᱦᱟᱜ ᱠᱤᱪᱷᱩ ᱵᱟᱨᱥᱤᱧ ᱢᱟ ᱵᱟᱥᱟ ᱦᱩᱭᱩᱜᱜᱮ ᱛᱟᱵᱮᱱᱟ ᱱᱟᱦᱟᱜ ᱩᱱᱟᱹᱜ ᱥᱟᱺᱜᱤᱧ ᱠᱷᱚᱱᱟᱜ ᱦᱮᱡᱼᱥᱮᱱ ᱠᱷᱟᱱᱫᱚ ᱱᱟᱦᱟᱜ ᱵᱟᱭ ᱜᱟᱱᱚᱜᱼᱟ ᱫᱩ ᱦᱟᱡᱟᱨᱜᱟᱱ ᱢᱟ ᱞᱟᱜᱟ ᱛᱟᱵᱮᱱᱟ ᱚᱱᱠᱟ ᱢᱟ ᱦᱮᱸ ᱴᱷᱤᱠ ᱴᱷᱤᱠ ᱴᱷᱤᱠ ᱛᱚᱵᱮ